ᱜᱟᱹᱰᱤ ᱢᱟᱹᱞᱤᱠ ᱟᱢᱟᱜ ᱜᱟᱹᱰᱤᱧ ᱵᱷᱟᱲᱟᱭᱮᱫᱟ ᱤᱧ ᱨᱟᱭᱜᱚᱧᱡᱽ ᱠᱷᱚᱡ ᱢᱟᱞᱫᱟᱧ ᱪᱟᱞᱟᱜᱼᱟ ᱟᱢ ᱛᱤᱱᱟᱹᱜ ᱮᱢ ᱦᱟᱛᱟᱣᱟ ᱵᱟᱨ ᱥᱚ ᱵᱟᱨ ᱥᱚᱢ ᱦᱟᱛᱟᱣ ᱠᱷᱟᱡ ᱴᱷᱤᱠ ᱜᱮᱭᱟ ᱤᱧ ᱫᱮᱞᱟ ᱤᱫᱤ ᱟᱹᱜᱩᱭᱤᱧ ᱢᱮ ᱤᱧ ᱵᱟᱨ ᱥᱚ ᱜᱮᱧ ᱮᱢᱟᱢᱟ ᱟᱨ ᱰᱟᱭᱵᱷᱟᱨ ᱮ ᱤᱫᱤ ᱟᱹᱜᱩ ᱠᱤᱫᱤᱧᱟ ᱚᱯᱷᱩᱨᱚᱱᱛᱚ ᱢᱚᱬᱮ ᱥᱚ ᱴᱟᱠᱟ ᱵᱟᱹᱲᱛᱤ ᱛᱮ ᱠᱚᱭᱮᱧ ᱠᱟᱱᱟ ᱪᱮᱫᱟᱜ ᱤᱧᱫᱚ ᱵᱟᱝᱜᱮᱧ ᱮᱢ ᱫᱟᱲᱮᱭᱟᱜᱼᱟ ᱱᱚᱣᱟ ᱴᱟᱠᱟ ᱫᱚ